ᱵᱷᱤᱛ ᱯᱤᱰᱟᱹ ᱠᱚᱞᱮ ᱥᱟᱯᱷᱟᱭᱟ ᱡᱮᱨᱮᱲᱟᱞᱮ ᱯᱚᱛᱟᱣᱟᱞᱮ ᱡᱮᱨᱮᱲᱟᱞᱮ ᱜᱩᱨᱤᱡᱟᱞᱮ ᱯᱚᱛᱟᱣᱟᱞᱮ ᱨᱚᱝ ᱠᱚᱞᱮ ᱞᱟᱜᱟᱣᱟ ᱥᱟᱺᱜᱤᱧ ᱜᱮᱞᱮ ᱥᱮᱱᱚᱜᱼᱟ ᱪᱟᱨᱼᱯᱟᱸᱪ ᱠᱷᱚᱱᱟᱜ ᱞᱮ ᱠᱤᱨᱤᱧ ᱟᱹᱜᱩᱭᱟ ᱟᱨ ᱵᱷᱤᱛ ᱯᱤᱸᱰᱟᱹ ᱠᱚᱞᱮ ᱯᱚᱛᱟᱣᱟ ᱨᱚᱝᱟᱞᱮ ᱵᱩᱨᱩᱥ ᱠᱚ ᱞᱟᱜᱟᱜᱼᱟ ᱛᱩᱲᱤ ᱵᱩᱨᱩᱥ ᱠᱚ ᱥᱮᱬᱟ ᱵᱩᱨᱩᱥ ᱠᱚ ᱯᱩᱸᱰ ᱦᱟᱥᱟ ᱟᱨᱟᱜ ᱦᱟᱥᱟ ᱦᱮᱸᱫᱮ ᱦᱟᱥᱟ ᱡᱷᱤᱸᱜᱟᱹ ᱦᱟᱥᱟ ᱮᱵᱚᱝ ᱜᱩᱞᱟᱯᱤ ᱠᱚ ᱟᱹᱰᱤ ᱜᱟᱱ ᱢᱮᱱᱟᱜᱼᱟ ᱵᱟᱨᱚ ᱵᱚᱨᱱ ᱯᱟᱲᱟᱜ ᱠᱟᱱᱟ ᱚᱱᱟ ᱠᱚ ᱠᱚᱞᱮ ᱟᱹᱜᱩᱭᱟ ᱥᱟᱺᱜᱤᱧ ᱠᱷᱚᱱᱞᱮ ᱥᱮᱱᱚᱜᱼᱟ ᱯᱟᱸᱪ ᱠᱤᱞᱳᱢᱤᱴᱟᱨ ᱥᱮᱱ ᱠᱟᱛᱮᱫ ᱞᱮ ᱠᱤᱨᱤᱧ ᱟᱹᱜᱩᱭᱟ ᱟᱨ ᱞᱮ ᱡᱮᱨᱮᱲ ᱯᱚᱛᱟᱣᱟ ᱨᱚᱝ ᱠᱚᱞᱮ ᱞᱟᱜᱟᱣᱼᱟ ᱚᱱᱠᱟ ᱜᱮ ᱯᱚᱨᱚᱵᱽᱼᱯᱩᱱᱟᱹᱭ ᱥᱮᱴᱮᱨ ᱞᱮᱱᱠᱷᱟᱡ ᱚᱲᱟᱜᱼᱫᱩᱭᱟᱹᱨ ᱠᱚ ᱥᱟᱯᱷᱟ ᱥᱟᱱᱟᱢᱟ ᱤᱱᱟᱹ ᱡᱮᱨᱮᱲ ᱯᱚᱛᱟᱣᱟ ᱠᱟᱹᱣᱰᱤ ᱛᱟᱢᱥᱟ ᱠᱚᱞᱮ ᱠᱤᱨᱤᱧ ᱟᱹᱜᱩᱭᱟ ᱟᱹᱰᱤᱜᱟᱱ ᱜᱮ ᱞᱟᱜᱟᱜᱼᱟ ᱢᱤᱫᱴᱤᱡ ᱡᱤᱱᱤᱥ ᱛᱮᱫᱚ ᱚᱲᱟᱜ ᱵᱷᱤᱛ ᱫᱚ ᱵᱟᱢ ᱪᱮᱨᱦᱟ ᱥᱚᱵᱷᱟ ᱫᱟᱲᱮᱭᱟᱜᱼᱟ ᱵᱟᱝᱜᱮ ᱥᱚᱵᱷᱟᱜᱼᱟ ᱢᱟᱱᱮ ᱵᱟᱨ ᱯᱮ ᱯᱩᱱ ᱢᱚᱬᱮ ᱛᱚᱵᱮ ᱮᱱᱟᱝᱜᱮ ᱚᱲᱟᱜ ᱫᱚ ᱥᱚᱵᱷᱟᱜᱼᱟ